ᱡᱤᱭᱟᱹᱞᱤ ᱡᱚᱛᱚᱱ ᱦᱟᱛᱟᱣ ᱵᱚᱱᱫᱮᱡᱽ ᱞᱮᱠᱟ ᱛᱮᱫᱚ ᱟᱞᱮ ᱴᱷᱮᱱ ᱢᱮᱱᱟᱜᱼᱟ ᱱᱩᱠᱩ ᱡᱤᱭᱟᱹᱞᱤ ᱞᱟᱹᱜᱤᱫ ᱛᱮ ᱟᱞᱟᱫᱟ ᱢᱤᱫᱴᱮᱱ ᱚᱲᱟᱜ ᱛᱟᱦᱮᱱ ᱞᱟᱹᱜᱤᱫ ᱟᱨ ᱩᱱᱠᱩᱣᱟᱜ ᱡᱚᱢ ᱵᱮᱵᱚᱥᱛᱷᱟ ᱢᱮᱱᱟᱜ ᱜᱮᱭᱟ ᱚᱱᱟ ᱥᱟᱶ ᱛᱮᱜᱮ ᱱᱩᱠᱩᱣᱟᱜ ᱞᱟᱹᱠᱛᱤᱭᱟᱱᱟᱜ ᱡᱟᱦᱟᱸ ᱡᱤᱱᱤᱥ ᱠᱚ ᱫᱚᱨᱠᱟᱨᱟ ᱚᱱᱟ ᱫᱚ ᱟᱞᱮ ᱚᱲᱟᱜ ᱨᱮᱱ ᱥᱟᱱᱟᱢ ᱠᱚᱜᱮ ᱧᱮᱞ ᱠᱟᱛᱮᱫ ᱠᱚᱨᱟᱣᱟᱞᱮ ᱟᱨ ᱨᱩᱣᱟᱹ ᱦᱟᱹᱥᱩᱨᱮ ᱱᱩᱠᱩ ᱡᱤᱭᱟᱹᱞᱤ ᱞᱟᱹᱜᱤᱫ ᱛᱮ ᱰᱚᱠᱴᱚᱨ ᱨᱟᱱ ᱮᱢᱟᱱ ᱠᱚ ᱰᱚᱠᱴᱚᱨ ᱨᱟᱱ ᱮᱢᱟᱱ ᱠᱚᱢᱟ ᱢᱮᱱᱟᱜ ᱜᱮᱭᱟ ᱚᱱᱟ ᱥᱟᱶ ᱛᱮᱜᱮ ᱞᱟᱹᱴᱩ ᱚᱲᱟᱜ ᱨᱮᱱ ᱞᱟᱹᱴᱩ ᱦᱚᱲ ᱴᱷᱮᱱ ᱠᱷᱚᱱ ᱫᱚ ᱤᱧ ᱡᱟᱦᱟᱸ ᱥᱮᱨᱟ ᱯᱚᱨᱟᱢᱚᱨᱥᱚᱧ ᱧᱟᱢ ᱠᱟᱫᱟ ᱚᱱᱟ ᱫᱚ ᱞᱟᱹᱭ ᱜᱟᱱᱚᱜᱼᱟ ᱡᱮ ᱡᱚᱛᱚ ᱜᱮ ᱡᱮᱱᱚ ᱢᱚᱡᱽ ᱛᱮ ᱦᱩᱭ ᱠᱚᱜ ᱢᱟ ᱱᱟᱭᱛᱮ ᱱᱟᱯᱟᱭ ᱛᱮ ᱚᱱᱟᱜᱮ ᱚᱲᱟᱜ ᱨᱮᱱ ᱞᱟᱹᱴᱩ ᱦᱚᱲ ᱴᱷᱮᱱ ᱟᱭᱳᱼᱵᱟᱵᱟ ᱫᱟᱫᱟᱼᱫᱤᱫᱤ ᱴᱷᱮᱱ ᱠᱷᱚᱱᱜᱮ ᱱᱚᱣᱟ ᱠᱚ ᱯᱚᱨᱟᱢᱚᱨᱥᱚ ᱫᱚ ᱧᱟᱢᱚᱜᱼᱟ ᱩᱱᱠᱩ ᱞᱟᱹᱭ ᱟᱠᱚ ᱦᱟᱯᱮᱱ ᱫᱤᱱᱨᱮ ᱪᱮᱫ ᱞᱮᱠᱟ ᱨᱮ ᱟᱢᱟᱜ ᱡᱤᱭᱚᱱᱮᱢ ᱠᱷᱟᱸᱰᱟᱣ ᱛᱟᱢᱟ ᱚᱱᱟ ᱫᱚ ᱱᱮᱛᱟᱨ ᱨᱮᱜᱮ ᱱᱮᱛᱟᱨ ᱨᱮᱜᱮ ᱡᱩᱛ ᱡᱚᱝ ᱟᱱ ᱢᱮ ᱡᱟᱦᱟᱸ ᱦᱟᱯᱮᱱ ᱫᱤᱱᱨᱮ ᱪᱮᱠᱟ ᱠᱟᱛᱮ ᱟᱢ ᱛᱟᱦᱮᱱᱟᱢ ᱪᱮᱠᱟ ᱠᱟᱛᱮᱫ ᱮᱢ ᱡᱚᱢᱟ ᱦᱮᱸ ᱪᱮᱫᱟᱜ ᱥᱮ ᱟᱢᱟᱜ ᱵᱷᱚᱵᱤᱥᱥᱚᱛ ᱫᱚ ᱟᱢᱜᱮᱢ ᱧᱮᱞᱟ ᱮᱴᱟᱜ ᱦᱚᱲᱫᱚ ᱵᱟᱝ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱟᱢᱜᱮᱢ ᱧᱮᱞᱟ ᱚᱠᱚᱭ ᱦᱚᱸ ᱵᱟᱭ ᱧᱮᱞᱟ ᱱᱚᱣᱟ ᱠᱚ ᱯᱚᱨᱟᱢᱚᱨᱥᱚ ᱥᱮᱨᱣᱟ ᱤᱧ ᱧᱟᱢᱟᱠᱟᱫᱟ ᱟᱞᱮ ᱚᱲᱟᱜ ᱨᱮᱱ ᱦᱚᱲ ᱴᱷᱮᱱ ᱠᱷᱚᱱ ᱡᱮᱱᱚ ᱵᱷᱚᱵᱤᱥᱥᱚᱛ ᱨᱮ ᱱᱟᱭᱛᱮ ᱱᱟᱯᱟᱭ ᱛᱮ ᱛᱟᱦᱮᱸ ᱠᱚᱜ ᱢᱟ ᱵᱷᱟᱹᱜᱤᱭᱟᱜ ᱫᱚ ᱵᱟᱹᱜᱤ ᱢᱮᱛᱟᱜ ᱢᱟ ᱠᱷᱟᱨᱟᱯᱟᱜ ᱫᱚ ᱠᱷᱟᱨᱟᱯ ᱜᱮ ᱟᱨ ᱵᱷᱟᱹᱜᱤ ᱰᱟᱦᱟᱨ ᱛᱮᱜᱮ ᱛᱟᱲᱟᱢ ᱞᱟᱹᱜᱤᱫ ᱛᱮ ᱚᱲᱟᱜ ᱨᱮᱱ ᱦᱚᱲ ᱴᱷᱮᱱ ᱠᱷᱚᱱ ᱢᱟᱨᱟᱝ ᱦᱚᱲ ᱴᱷᱮᱱ ᱠᱷᱚᱱ ᱱᱚᱣᱟ ᱠᱚ ᱥᱮᱨᱟ ᱯᱚᱨᱟᱢᱚᱨᱥᱚ ᱫᱚ ᱤᱧᱤᱧ ᱧᱟᱢ ᱟᱠᱟᱫᱟ